ᱟᱢ ᱚᱠᱟᱠᱚᱨᱮ ᱫᱟᱬᱟᱱᱮᱢ ᱪᱟᱞᱟᱣ ᱟᱠᱟᱱᱟ ᱟᱨ ᱫᱟᱬᱟᱱᱨᱮ ᱪᱮᱫᱠᱚᱢ ᱧᱮᱞ ᱟᱠᱟᱫᱟ ᱚᱱᱟᱠᱚ ᱞᱟᱹᱭ ᱥᱚᱫᱚᱨᱟᱹᱧ ᱢᱮ ᱤᱧ ᱫᱟᱬᱟᱱ ᱨᱟᱸᱪᱤᱧ ᱪᱟᱞᱟᱣ ᱟᱠᱟᱱᱟ ᱡᱚᱞᱥᱟᱡᱚᱱ ᱡᱟᱦᱟᱸ ᱚᱸᱰᱮᱱᱟᱜ ᱢᱟᱱᱮ ᱯᱳᱞᱴᱤ ᱯᱷᱟᱨᱢ ᱦᱩᱭᱮᱱᱟ ᱥᱮ ᱥᱩᱠᱨᱤᱠᱚ ᱫᱚᱦᱚ ᱠᱚᱣᱟ ᱚᱸᱰᱮᱠᱚ ᱤᱫᱤᱞᱮ ᱞᱮᱭᱟ ᱟᱨ ᱚᱸᱰᱮᱱᱟᱜᱠᱚ ᱟᱞᱮ ᱱᱚᱣᱟᱠᱚ ᱞᱟᱹᱭᱟᱫᱞᱮᱭᱟ ᱠᱤ ᱚᱸᱰᱮ ᱟᱯᱮ ᱪᱮᱫᱯᱮ ᱪᱤᱠᱟᱹᱭᱮᱫᱟ ᱟᱨ ᱱᱚᱸᱰᱮ ᱥᱩᱠᱨᱤ ᱡᱮᱢᱚᱱ ᱡᱟᱦᱟᱸ ᱨᱮᱠᱚ ᱫᱚᱦᱚ ᱟᱠᱟᱫ ᱠᱚᱣᱟ ᱚᱸᱰᱮ ᱟᱨ ᱪᱮᱫᱞᱮᱠᱟ ᱩᱱᱠᱩᱵᱚᱱ ᱫᱚᱦᱚ ᱠᱚᱣᱟ ᱪᱮᱫ ᱞᱮᱠᱟᱛᱮ ᱩᱱᱠᱚ ᱵᱟᱠᱚ ᱨᱩᱣᱟᱹᱜᱼᱟ ᱟᱨ ᱪᱮᱫᱠᱚᱵᱚᱱ ᱮᱢᱟ ᱠᱚᱣᱟ ᱡᱮ ᱩᱱᱠᱚ ᱵᱮᱥᱠᱚ ᱛᱟᱦᱮᱱᱟ ᱟᱨ ᱚᱠᱟᱞᱮᱠᱟᱱ ᱯᱟᱨᱤᱵᱮᱥᱨᱮ ᱚᱠᱟᱞᱮᱠᱟ ᱩᱱᱠᱩᱣᱟᱜ ᱚᱲᱟᱜᱼᱫᱩᱣᱟᱹᱨ ᱛᱟᱠᱚ ᱛᱟᱦᱮᱱᱟ ᱚᱱᱟ ᱠᱚᱨᱮᱱᱟᱜ ᱚᱸᱰᱮᱠᱚ ᱞᱟᱹᱭᱟᱫᱞᱮᱭᱟ ᱧᱮᱞᱠᱮᱫ ᱠᱚᱣᱟᱞᱮ ᱤᱱᱟᱹᱯᱚᱨᱮᱞᱮ ᱦᱮᱡᱮᱱᱟ ᱡᱟᱦᱟᱸᱨᱮ ᱢᱮᱨᱚᱢ ᱠᱚᱠᱚ ᱫᱚᱦᱚ ᱠᱚᱣᱟ ᱚᱸᱰᱮᱦᱚᱸᱞᱮ ᱪᱟᱞᱟᱣᱮᱟᱱ ᱚᱸᱰᱮᱠᱚ ᱫᱮᱠᱷᱟᱣᱟᱫᱞᱮᱭᱟ ᱠᱤ ᱪᱚᱞᱚ ᱱᱚᱰᱮ ᱚᱠᱟ ᱞᱮᱠᱟᱱ ᱡᱟᱜᱟ ᱠᱟᱱᱟ ᱟᱨ ᱚᱠᱟᱞᱮᱠᱟᱠᱚ ᱫᱚᱦᱚᱠᱚᱣᱟ ᱪᱮᱫ ᱪᱮᱫ ᱡᱚᱢᱟᱜᱠᱚ ᱮᱢᱟᱦᱟᱠᱚᱣᱟ ᱚᱱᱟ ᱠᱚᱠᱚ ᱞᱟᱹᱭᱟᱫ ᱞᱮᱭᱟ ᱟᱨ ᱚᱸᱰᱮ ᱠᱷᱚᱱ ᱟᱨᱦᱚᱸᱞᱮ ᱪᱟᱞᱟᱣᱮᱱᱟ ᱡᱟᱦᱟᱸᱨᱮ ᱦᱟᱹᱠᱩ ᱦᱟᱹᱠᱩ ᱚᱠᱟᱠᱚᱨᱮᱠᱚ ᱟᱹᱥᱩᱞ ᱠᱚᱣᱟ ᱪᱮᱫᱞᱮᱠᱟᱠᱚ ᱫᱚᱦᱚ ᱠᱚᱣᱟ ᱟᱨ ᱩᱱᱠᱚᱣᱟᱜ ᱛᱟᱞᱟᱵᱽ ᱡᱮᱢᱚᱱ ᱦᱩᱭᱮᱱᱟ ᱟᱦᱟᱨ ᱯᱩᱠᱷᱨᱤᱠᱚ ᱚᱠᱟᱞᱮᱠᱟ ᱚᱸᱰᱮ ᱛᱟᱦᱮᱸ ᱫᱚᱨᱠᱟᱨ ᱥᱟᱯᱷᱟ ᱥᱮ ᱟᱨ ᱡᱟᱦᱟᱱᱟᱜᱠᱚ ᱟᱨ ᱚᱸᱰᱮ ᱠᱷᱚᱱᱟᱜ ᱟᱞᱮᱠᱚ ᱤᱫᱤᱠᱮᱫᱞᱮᱭᱟ ᱡᱩᱜᱽᱞᱤ ᱯᱟᱨᱠ ᱡᱩᱜᱽᱞᱤ ᱯᱟᱨᱠᱨᱮ ᱡᱮᱢᱚᱱ ᱡᱟᱱᱣᱟᱨᱠᱚ ᱢᱮᱱᱟᱜ ᱠᱚᱣᱟ ᱚᱱᱟᱠᱚᱠᱚ ᱫᱮᱠᱷᱟᱣᱟᱫᱞᱮᱭᱟ ᱟᱨ ᱚᱸᱰᱮᱱᱟᱜ ᱢᱟᱱᱮ ᱪᱤᱞᱤ ᱪᱤᱞᱤ ᱡᱤᱵᱽᱼᱡᱚᱱᱛᱩᱠᱚ ᱢᱮᱱᱟᱜ ᱠᱚᱣᱟ ᱟᱨ ᱚᱸᱰᱮᱠᱷᱚᱱ ᱟᱨᱦᱚᱸᱠᱚ ᱤᱫᱤᱠᱮᱫᱞᱮᱭᱟ ᱚᱣᱟᱴᱟᱨ ᱯᱟᱨᱠ ᱚᱣᱟᱴᱟᱨ ᱯᱟᱨᱠ ᱨᱮᱦᱚᱸ ᱚᱸᱰᱮᱦᱚᱸ ᱪᱮᱫᱠᱚ ᱪᱤᱠᱟᱹ ᱤᱭᱟᱹᱦᱟᱠᱟᱱᱟ ᱡᱮᱢᱚᱱ ᱱᱚᱣᱟ ᱡᱟᱦᱟᱱᱟᱜ ᱦᱩᱭᱮᱱᱟ ᱫᱟᱜᱠᱚ ᱫᱟᱜ ᱡᱮᱢᱚᱱ ᱚᱸᱰᱮ ᱚᱠᱟᱞᱮᱠᱟ ᱠᱚ ᱴᱨᱟᱱᱥᱯᱷᱟᱨᱟ ᱟᱨ ᱚᱸᱰᱮ ᱪᱮᱫ ᱪᱮᱫ ᱞᱟᱜᱟᱜᱼᱟ ᱪᱮᱫᱞᱮᱠᱟ ᱚᱸᱰᱮᱱᱟᱜ ᱤᱭᱟᱹ ᱠᱟᱱᱟ ᱯᱟᱨᱤᱵᱮᱥ ᱠᱟᱱᱟ ᱚᱱᱟᱠᱚ ᱨᱮᱱᱟᱜ ᱟᱞᱮᱠᱚ ᱩᱫᱩᱜ ᱥᱚᱫᱚᱨᱟᱜ ᱞᱮᱭᱟ ᱟᱨ ᱟᱹᱰᱤᱜᱮ ᱟᱹᱞᱤᱧ ᱵᱮᱥᱞᱤᱧ ᱵᱩᱡᱷᱟᱹᱣᱠᱮᱫᱼᱟ